ᱦᱮᱸ ᱤᱧ ᱤᱧᱟᱹᱜ ᱢᱳᱵᱟᱭᱤᱞ ᱨᱮ ᱱᱤᱭᱩᱡᱽ ᱯᱷᱤᱰ ᱤᱧ ᱯᱟᱲᱦᱟᱣ ᱜᱮᱭᱟ ᱟᱨ ᱚᱱᱟ ᱠᱚᱦᱚᱧ ᱚᱱᱟ ᱪᱮᱱᱮᱞ ᱠᱚᱦᱚᱧ ᱥᱟᱵᱥᱠᱨᱟᱭᱤᱵ ᱠᱟᱫᱟ ᱟᱨ ᱚᱱᱟ ᱪᱮᱱᱮᱞ ᱠᱚᱫᱚ ᱦᱩᱭᱩᱜ ᱠᱟᱱᱟ ᱠᱚᱞᱤᱝᱜᱚ ᱴᱤᱵᱷᱤ ᱥᱟᱱᱛᱟᱲᱤ ᱠᱷᱚᱵᱚᱨ ᱟᱨ ᱡᱤ ᱱᱤᱭᱩᱡᱽ ᱳ ᱴᱤᱵᱷᱤ ᱱᱚᱝᱠᱟᱱᱟᱜ ᱟᱭᱢᱟᱜᱮᱧ ᱥᱟᱵᱥᱠᱨᱟᱭᱤᱵᱷ ᱟᱠᱟᱜᱼᱟ ᱟᱨ ᱠᱚᱞᱤᱝᱜᱚ ᱴᱤᱵᱷᱤ ᱨᱮᱫᱚ ᱥᱟᱱᱛᱟᱲᱤ ᱠᱷᱚᱵᱚᱨ ᱮᱢᱟᱭ ᱚᱱᱟᱛᱮ ᱚᱱᱟᱧ ᱥᱟᱵᱥᱠᱨᱟᱭᱤᱵᱽ ᱟᱠᱟᱜᱼᱟ ᱟᱨ ᱳ ᱴᱤᱵᱷᱤ ᱟᱨ ᱳ ᱴᱤᱦᱤ ᱫᱚ ᱚᱱᱟ ᱩᱲᱤᱭᱟᱹ ᱱᱤᱭᱩᱡᱽ ᱠᱚᱭ ᱮᱢᱟ ᱟᱨ ᱡᱤ ᱴᱤᱵᱷᱤ ᱚᱸᱰᱮ ᱫᱚ ᱦᱤᱱᱫᱤ ᱱᱤᱭᱩᱡᱽ ᱠᱚᱧ ᱟᱡᱚᱢᱟᱧ ᱧᱮᱞᱟᱧ ᱚᱱᱟ ᱥᱟᱶᱛᱮ ᱡᱟᱦᱟᱸ ᱜᱮ ᱦᱮᱱᱟᱜᱼᱟ ᱱᱩᱭᱩᱡᱽ ᱯᱮᱯᱟᱨ ᱠᱚ ᱢᱮᱱᱟᱜᱼᱟ ᱥᱚᱝᱵᱟᱫ ᱠᱚ ᱥᱚᱢᱟᱡᱽ ᱠᱚ ᱫᱷᱚᱨᱛᱨᱤ ᱯᱨᱚᱢᱤᱭᱳ ᱥᱚᱠᱟᱲᱚ ᱟᱨ ᱥᱟᱱᱛᱟᱲᱤ ᱡᱟᱦᱟᱸ ᱠᱷᱚᱵᱚᱨ ᱠᱚ ᱱᱟᱜ ᱢᱮᱱᱟᱜᱼᱟ ᱟᱨ ᱫᱤᱥᱚᱢ ᱠᱷᱚᱵᱚᱨ ᱱᱚᱣᱟ ᱠᱚᱦᱚᱧ ᱥᱟᱵᱥᱠᱨᱟᱭᱤᱵ ᱟᱠᱟᱜᱼᱟ ᱟᱨ ᱱᱚᱣᱟ ᱠᱚᱨᱮ ᱠᱷᱚᱱ ᱤᱧ ᱟᱹᱰᱤᱜᱟᱱ ᱠᱟᱛᱷᱟᱧ ᱵᱟᱰᱟᱭ ᱫᱟᱲᱮᱜ ᱠᱟᱱᱟ ᱚᱲᱟᱜ ᱨᱮ ᱫᱩᱲᱩᱵ ᱠᱟᱛᱮᱫ ᱤᱧᱟᱹᱜ ᱥᱩᱨ ᱨᱮ ᱢᱳᱵᱟᱭᱤᱞ ᱨᱮᱜᱮ ᱫᱤᱥᱚᱢ ᱨᱮᱱᱟᱜ ᱥᱟᱱᱟᱢ ᱠᱟᱛᱷᱟ ᱥᱟᱱᱟᱢ ᱡᱤᱱᱤᱥᱤᱧ ᱵᱟᱰᱟᱭ ᱫᱟᱲᱮᱭᱟᱜ ᱠᱟᱱᱟ ᱟᱨ ᱱᱚᱣᱟᱛᱮ ᱤᱧ ᱟᱹᱰᱤᱜᱟᱱ ᱜᱚᱲᱚ ᱪᱮ ᱩᱯᱠᱟᱹᱨᱮᱧ ᱧᱟᱢᱮᱜᱼᱟ ᱢᱤᱫ ᱰᱚᱰᱮᱠ ᱨᱮᱜᱮ ᱢᱤᱫ ᱜᱷᱟᱲᱤᱠ ᱨᱮᱜᱮ ᱫᱤᱥᱚᱢ ᱨᱮᱱᱟᱜ ᱥᱟᱱᱟᱢ ᱞᱮᱠᱟᱱᱟᱜ ᱨᱟᱡᱽ ᱟᱹᱨᱤ ᱦᱩᱭᱮᱱ ᱟᱨᱵᱟᱝ ᱥᱟᱶᱛᱟ ᱟᱹᱨᱤ ᱦᱩᱭᱮᱱ ᱥᱟᱱᱟᱢ ᱞᱮᱠᱟᱱᱟᱜ ᱠᱟᱛᱷᱟ ᱚᱞᱚᱜ ᱯᱟᱲᱦᱟᱣ ᱪᱟᱹᱠᱨᱤ ᱱᱚᱠᱨᱤ ᱥᱟᱱᱟᱢ ᱞᱮᱠᱟᱱᱟ ᱠᱟᱛᱷᱟᱜᱮᱧ ᱵᱟᱰᱟᱭ ᱫᱟᱲᱮᱭᱟᱜ ᱠᱟᱱᱛᱮ ᱤᱧᱟᱹᱜ ᱡᱤᱭᱚᱱ ᱨᱮ ᱟᱹᱰᱤᱜᱟᱱ ᱜᱚᱲᱚ ᱥᱚᱦᱚᱫᱮ ᱤᱢᱟᱹᱧ ᱠᱟᱱᱟ